ᱴᱷᱤᱠᱜᱮᱭᱟ ᱜᱩᱱᱟ ᱫᱟ ᱤᱧᱫᱚᱧ ᱞᱟᱹᱭᱮᱫᱟ ᱪᱟᱨᱪᱟᱠᱟ ᱜᱟᱹᱰᱤᱧ ᱪᱟᱞᱟᱣ ᱜᱮᱭᱟ ᱧᱮᱞ ᱟᱠᱟᱫᱤᱧ ᱜᱮᱭᱟᱢ ᱟᱹᱰᱤ ᱵᱮᱥ ᱴᱷᱤᱠᱜᱤᱢ ᱧᱮᱞ ᱟᱠᱟᱫᱤᱧᱟ ᱦᱮᱸ ᱱᱚᱣᱟ ᱜᱟᱹᱰᱤ ᱪᱟᱞᱟᱣ ᱫᱚ ᱤᱧᱫᱚᱧ ᱪᱮᱫ ᱟᱠᱟᱫᱟ ᱠᱚᱞᱠᱟᱛᱟᱨᱮ ᱡᱚᱠᱷᱚᱱᱤᱧ ᱛᱟᱦᱮᱸ ᱠᱟᱱᱟ ᱩᱱᱠᱩ ᱚᱲᱟᱜ ᱨᱤᱜᱤ ᱯᱩᱭᱞᱩᱫᱚᱧ ᱧᱮᱞ ᱞᱮᱫᱟ ᱜᱟᱹᱰᱤ ᱢᱮᱱᱟᱜ ᱛᱟᱠᱩᱣᱟ ᱪᱟᱨᱪᱟᱠᱟ ᱟᱨ ᱚᱸᱰᱮᱱᱤᱡ ᱡᱟᱦᱟᱸᱭ ᱢᱮᱰᱟᱢ ᱩᱱᱤ ᱜᱟᱹᱰᱤᱭ ᱪᱟᱞᱟᱣᱟ ᱛᱚ ᱩᱱᱤᱜᱤ ᱯᱩᱭᱞᱩ ᱧᱮᱞᱠᱟᱛᱮᱜ ᱤᱧᱟᱜ ᱦᱚᱸ ᱤᱪᱷᱟ ᱛᱟᱦᱮᱸ ᱠᱟᱱᱟᱡᱮ ᱤᱧᱦᱚᱸ ᱡᱟᱦᱟᱸ ᱛᱤᱥ ᱜᱟᱹᱰᱤᱧ ᱪᱟᱞᱟᱣᱟ ᱟᱨ ᱢᱤᱫ ᱫᱷᱟᱢ ᱫᱚ ᱦᱩᱭᱞᱮᱱᱟ ᱱᱚᱝᱠᱟ ᱚᱲᱟᱜ ᱨᱮ ᱤᱧᱜᱚᱜᱚ ᱟᱹᱰᱤ ᱟᱴ ᱨᱩᱣᱟᱹᱭᱤᱫᱤ ᱠᱟᱱᱛᱟᱦᱮᱱᱟ ᱟᱨ ᱟᱞᱮ ᱟᱛᱩᱨᱮ ᱜᱟᱹᱰᱤ ᱢᱮᱱᱟᱜᱼᱟ ᱢᱮᱱᱠᱷᱟᱱ ᱚᱠᱚᱭᱜᱤ ᱰᱨᱟᱭᱵᱷᱟᱨ ᱵᱟᱹᱱᱩᱜ ᱠᱚᱣᱟ ᱟᱨ ᱦᱟᱸᱥᱯᱟᱛᱟᱞ ᱤᱫᱤ ᱞᱟᱹᱜᱤᱫ ᱛᱚᱠᱷᱚᱱᱦᱚᱸ ᱟᱹᱰᱤ ᱟᱴ ᱢᱚᱱᱮ ᱨᱮ ᱱᱚᱠᱟᱧ ᱢᱚᱱᱮ ᱠᱮᱫᱟᱡᱮ ᱤᱧ ᱡᱩᱫᱤ ᱜᱟᱹᱰᱤ ᱪᱟᱞᱟᱣᱤᱧ ᱵᱟᱲᱟᱭ ᱠᱷᱟᱡ ᱱᱤᱭᱟᱹᱜᱟᱹᱰᱤ ᱪᱟᱞᱟᱣ ᱤᱫᱤ ᱠᱟᱛᱮᱜ ᱤᱧ ᱜᱚᱜᱚ ᱦᱟᱸᱥᱯᱟᱛᱟᱞᱤᱧ ᱤᱫᱤᱠᱮᱭᱟ ᱛᱚ ᱱᱚᱝᱠᱟ ᱛᱟᱭᱚᱢᱜᱤ ᱠᱤᱪᱷᱩᱫᱤᱱ ᱛᱟᱭᱚᱢ ᱥᱩᱪᱚᱱᱟ ᱢᱤᱫᱴᱮᱡ ᱥᱚᱝᱥᱛᱷᱟ ᱱᱚᱰᱮ ᱢᱤᱫᱴᱮᱡ ᱠᱟᱹᱢᱤ ᱨᱮᱭᱟᱜ ᱵᱷᱮᱠᱮᱱᱥᱤ ᱛᱟᱦᱮᱸ ᱠᱟᱱᱟ ᱦᱚᱦᱚᱣᱟᱫᱞᱮ ᱛᱟᱦᱮᱸ ᱱᱟᱠᱩ ᱟᱫᱚ ᱚᱸᱰᱮ ᱜᱮᱠᱩ ᱜᱟᱹᱰᱤ ᱪᱟᱞᱟᱣ ᱫᱚᱧ ᱪᱤᱫ ᱟᱠᱟ ᱫᱤᱧᱟᱹᱠᱩ ᱚᱸᱰᱮᱜᱤᱧ ᱪᱤᱫ ᱟᱠᱟᱫᱟ ᱟᱨ ᱱᱤᱛᱦᱟᱹᱵᱤᱡ ᱦᱚᱸ ᱥᱩᱪᱚᱱᱟ ᱨᱮᱜᱤᱧ ᱠᱟᱹᱢᱤᱭᱟ